ᱪᱮᱬᱮ ᱫᱚ ᱵᱩᱨᱩ ᱨᱮᱱ ᱥᱮ ᱵᱤᱨ ᱨᱮᱱ ᱟᱭᱢᱟ ᱜᱚᱴᱟᱱ ᱪᱮᱬᱮ ᱢᱮᱱᱟᱜ ᱠᱚᱣᱟ ᱛᱚ ᱨᱟᱜ ᱦᱚᱸ ᱟᱸᱡᱚᱢᱚᱜ ᱛᱟᱠᱚᱣᱟ ᱢᱚᱡᱽ ᱜᱮ ᱛᱚ ᱤᱧ ᱱᱤᱭᱟᱹᱧ ᱨᱤᱠᱟᱹᱭᱟ ᱡᱮ ᱨᱟᱜ ᱢᱟᱹᱧ ᱟᱸᱡᱚᱢᱮᱫ ᱛᱟᱠᱚ ᱢᱮᱫ ᱛᱮᱦᱩᱧ ᱧᱮᱞᱮᱫ ᱠᱚᱣᱟ ᱛᱚᱧ ᱯᱷᱳᱴᱳ ᱞᱮᱠᱚ ᱠᱷᱟᱱ ᱟᱹᱰᱤ ᱨᱟᱹᱥᱠᱹᱟᱹ ᱟᱨ ᱯᱷᱳᱴᱳ ᱦᱚᱸ ᱥᱟᱱᱟᱧ ᱜᱮᱭᱟ ᱛᱚ ᱚᱱᱠᱟ ᱯᱷᱳᱴᱳ ᱞᱮᱠᱟᱱᱟᱜ ᱡᱚᱱᱛᱨᱚ ᱵᱟᱝ ᱚᱱᱟᱞᱮᱠᱟᱛᱮ ᱵᱟᱹᱧ ᱯᱷᱳᱴᱳ ᱫᱟᱲᱭᱟᱠᱟᱫ ᱠᱚᱣᱟ ᱱᱤᱛ ᱫᱷᱟᱹᱵᱤᱡ ᱛᱮ ᱛᱚ ᱯᱷᱳᱴᱳ ᱞᱮᱠᱚ ᱠᱷᱟᱱ ᱯᱷᱳᱴᱳ ᱫᱟᱲᱮᱭᱟ ᱞᱮᱠᱚ ᱠᱷᱟᱱᱤᱧ ᱟᱹᱰᱤ ᱨᱟᱹᱥᱠᱟᱹᱧ ᱵᱩᱡᱷᱟ ᱪᱮᱫᱟᱜ ᱥᱮ ᱪᱮᱫᱞᱮᱠᱟ ᱪᱮᱬᱮᱭ ᱧᱮᱞᱚᱜ ᱠᱟᱱᱟ ᱚᱱᱠᱟ ᱜᱮᱛᱟᱭ ᱨᱟᱜ ᱪᱮᱬᱮ ᱢᱟ ᱵᱚᱦᱩᱛ ᱜᱚᱴᱟᱝ ᱦᱮᱱᱟᱜ ᱠᱚ ᱛᱚ ᱧᱩᱛᱩᱢ ᱫᱚ ᱦᱮᱱᱟᱜ ᱛᱟᱠᱚ ᱜᱮᱭᱟ ᱟᱞᱟᱫᱟ ᱟᱞᱟᱫᱟ ᱛᱚ ᱚᱱᱟ ᱞᱮᱠᱟᱛᱮ ᱯᱷᱳᱴᱳ ᱦᱚᱸ ᱥᱟᱱᱟᱧ ᱜᱮᱭᱟ ᱨᱟᱹᱥᱠᱟᱹ ᱦᱚᱧ ᱵᱩᱡᱽ ᱜᱮᱭᱟ